ᱤᱧᱟᱹᱜ ᱯᱷᱳᱱ ᱠᱚᱢᱯᱤᱭᱩᱴᱟᱨ ᱥᱮ ᱞᱮᱯᱴᱚᱯ ᱤᱫᱤ ᱠᱟᱛᱮᱫ ᱡᱟᱦᱟᱸᱱᱟᱜ ᱟᱱᱟᱴ ᱨᱤᱧ ᱯᱟᱲᱟᱜᱼᱟ ᱩᱱ ᱫᱚ ᱚᱱᱟ ᱠᱚ ᱫᱩᱨᱤᱵᱽ ᱨᱮᱱ ᱡᱟᱦᱟᱸᱭ ᱮᱠᱥᱯᱟᱨᱴ ᱠᱟᱱᱟᱠᱚ ᱩᱱᱠᱩ ᱥᱟᱶ ᱛᱮᱜᱮ ᱯᱨᱟᱛᱷᱚᱢᱤᱠ ᱵᱷᱟᱵᱮ ᱫᱚᱧ ᱯᱚᱨᱟ ᱢᱚᱨᱥᱚᱭᱟ